ᱤᱧ ᱫᱚ ᱨᱚᱵᱤᱱᱫᱨᱚᱱᱟᱛᱷ ᱟᱜ ᱟᱛᱛᱚ ᱡᱤᱵᱚᱱᱤ ᱯᱟᱲᱦᱟᱜ ᱟᱹᱰᱤᱧ ᱟᱹᱰᱤ ᱟᱸᱴ ᱤᱧ ᱠᱩᱥᱤᱭᱟᱜᱼᱟ ᱪᱮᱫᱟᱜ ᱥᱮ ᱚᱱᱟ ᱫᱚ ᱮᱠᱫᱚᱢ ᱠᱟᱹᱴᱤᱡ ᱩᱢᱮᱨ ᱠᱷᱚᱱ ᱮᱠᱫᱚᱢ ᱞᱟᱹᱴᱩ ᱦᱟᱹᱵᱤᱡ ᱩᱱᱤᱭᱟᱜ ᱠᱟᱹᱦᱱᱤ ᱚᱸᱰᱮ ᱚᱞ ᱢᱮᱱᱟᱜᱼᱟ ᱟᱨ ᱚᱱᱟ ᱚᱱᱟᱛᱮ ᱤᱧ ᱫᱚ ᱵᱟᱨ ᱵᱟᱨ ᱯᱟᱲᱦᱟᱜ ᱥᱟᱱᱟᱭᱤᱧᱼᱟ ᱟᱨ ᱦᱮᱸ ᱤᱧ ᱫᱚ ᱥᱤᱱᱮᱢᱟ ᱫᱚ ᱵᱟᱝ ᱤᱧ ᱠᱚᱨᱟᱣ ᱟᱠᱟᱫᱟ